ᱱᱤᱭᱟᱹ ᱵᱤᱨᱵᱷᱩᱢ ᱡᱮᱞᱟ ᱨᱮᱱᱟᱜ ᱨᱟᱡᱽᱟᱹᱨᱤ ᱜᱚᱴᱷᱚᱱ ᱫᱚ ᱱᱚᱠᱟ ᱨᱟᱡᱽᱱᱤᱛᱤ ᱡᱮᱢᱚᱱ ᱦᱮᱸ ᱡᱚᱨ ᱡᱟᱨ ᱢᱩᱞᱩᱠ ᱛᱟᱨ ᱱᱮᱛᱟᱨ ᱫᱚ ᱦᱩᱭᱩᱜ ᱠᱟᱱᱟ ᱯᱟᱴᱤ ᱨᱟᱡᱽᱱᱤᱛᱤ ᱫᱤᱜ ᱫᱤᱭᱮ ᱢᱮᱱᱟᱜ ᱠᱚᱣᱟ ᱡᱚᱛᱚ ᱯᱟᱹᱴᱤ ᱫᱤᱠ ᱫᱤᱭᱮ ᱨᱟᱡᱽᱱᱤᱛᱤ ᱫᱤᱠ ᱫᱤᱭᱮᱜᱤ ᱡᱚᱛᱚ ᱠᱤᱪᱷᱩ ᱥᱩᱵᱤᱫᱷᱟᱠᱩ ᱧᱟᱢᱮᱫᱟ ᱵᱚᱦᱩᱛ ᱨᱚᱠᱚᱢ ᱜᱨᱟᱢ ᱨᱮᱱᱟᱜᱦᱚᱸ ᱚᱲᱟᱜ ᱫᱩᱣᱟᱹᱨ ᱠᱩ ᱧᱟᱢᱮᱫᱟ ᱚᱲᱟᱜ ᱫᱩᱣᱟᱹᱨᱠᱩ ᱥᱩᱵᱤᱫᱟᱭᱮᱫᱟ ᱚᱱᱟ ᱤᱭᱟᱹᱛᱮᱠᱩ ᱦᱚᱸ ᱚᱱᱟ ᱤᱭᱟᱹᱛᱮ ᱚᱱᱟᱜᱮᱠᱩ ᱨᱟᱡᱽᱱᱤᱛᱤᱠᱩ ᱪᱟᱞᱟᱣᱮᱫᱟ ᱛᱨᱤᱱᱚᱢᱩᱞ ᱠᱚᱝᱜᱨᱮᱥ ᱜᱤᱭ ᱪᱟᱞᱟᱣᱮᱫᱟ ᱡᱚᱛᱚ ᱱᱚᱣᱟ ᱵᱤᱨᱵᱷᱩᱢ ᱡᱮᱞᱟᱫᱚ ᱟᱨ ᱵᱤᱨᱵᱷᱩᱢ ᱡᱮᱞᱟ ᱨᱮᱱᱟᱜ ᱩᱱᱠᱩ ᱨᱟᱽᱱᱤᱛᱤ ᱡᱟᱦᱟᱸᱭᱠᱩ ᱢᱮᱱᱟᱜ ᱠᱚᱣᱟ ᱩᱱᱠᱩ ᱠᱩᱣᱟᱜ ᱧᱩᱛᱩᱢ ᱫᱚ ᱦᱩᱭᱩᱜ ᱠᱟᱱᱟ ᱡᱮᱢᱚᱱ ᱚᱱᱩᱵᱨᱚᱛᱚ ᱢᱚᱱᱰᱚᱞ ᱢᱮᱱᱟᱭ ᱟᱠᱟᱫᱤᱭᱟ ᱪᱚᱸᱫᱨᱚᱱᱟᱛᱷ ᱥᱤᱝᱦᱚ ᱢᱮᱱᱟᱭ ᱟᱠᱟᱫᱤᱭᱟ ᱛᱟᱯᱚᱨᱮ ᱜᱚᱫᱟ ᱫᱷᱚᱨ ᱦᱟᱡᱨᱟ ᱩᱱᱠᱩ ᱠᱩᱜᱤ ᱱᱚᱣᱟ ᱵᱤᱨᱵᱷᱩᱢ ᱡᱮᱞᱟ ᱨᱟᱡᱽ ᱱᱤᱛᱤ ᱛᱮ ᱠᱩ ᱪᱟᱞᱟᱣᱮᱫᱟ